ᱱᱮᱛᱟᱨ ᱨᱮᱱ ᱛᱤᱨᱞᱟᱹ ᱠᱚ ᱟᱨᱟᱜ ᱢᱟᱹᱨᱤᱪ ᱜᱩᱸᱰᱟᱹ ᱞᱟᱹᱜᱤᱫ ᱛᱮ ᱢᱤᱫᱚᱜ ᱟᱠᱚ ᱩᱱᱠᱩ ᱛᱤᱨᱞᱟᱹ ᱠᱚ ᱟᱹᱛᱩᱨᱮᱱ ᱞᱟᱹᱭ ᱵᱩᱡᱷᱟᱹᱣᱟᱠᱚ ᱠᱷᱟᱱ ᱜᱮ ᱡᱮ ᱯᱨᱚᱛᱛᱮᱠ ᱚᱲᱟᱜ ᱨᱮᱜᱮ ᱛᱚ ᱫᱟᱠᱟ ᱩᱛᱩ ᱫᱚᱠᱚ ᱛᱮᱭᱟᱨᱮᱫ ᱜᱮᱭᱟ ᱚᱱᱟ ᱨᱮ ᱢᱚᱥᱞᱟ ᱠᱚᱫᱚ ᱞᱟᱹᱠᱛᱤᱜ ᱠᱟᱱ ᱜᱮᱭᱟ ᱛᱟᱦᱚᱞᱮ ᱩᱱᱠᱩ ᱛᱤᱨᱞᱟᱹ ᱠᱚ ᱞᱟᱹᱭ ᱵᱩᱡᱷᱟᱹᱣᱟᱠᱚ ᱠᱷᱟᱱ ᱜᱮ ᱡᱮ ᱟᱨᱟᱜ ᱢᱟᱹᱨᱤᱪ ᱜᱩᱬᱟ ᱡᱮ ᱚᱱᱟ ᱜᱩᱸᱰᱟᱹ ᱦᱩᱭᱩᱜᱼᱟ ᱚᱱᱟ ᱡᱟᱦᱟᱸᱱᱟᱜ ᱢᱤᱥᱤᱱ ᱨᱮ ᱛᱚ ᱚᱱᱟᱞᱮᱠᱟᱛᱮ ᱩᱱᱠᱩ ᱠᱚ ᱞᱟᱹᱭ ᱵᱩᱡᱷᱟᱹᱣᱟᱠᱚ ᱠᱷᱟᱱ ᱜᱮ ᱚᱱᱟ ᱫᱚ ᱢᱤᱫᱴᱷᱮᱱ ᱟᱠᱚ ᱚᱱᱟ ᱫᱚᱠᱚ ᱚᱱᱟ ᱫᱚ ᱡᱷᱚᱛᱚ ᱦᱚᱲᱟᱜ ᱜᱮ ᱞᱟᱹᱠᱛᱤ ᱠᱟᱱᱟ ᱞᱟᱹᱠᱛᱤᱭᱟᱱᱟᱜ ᱡᱤᱱᱤᱥ ᱠᱟᱱ ᱜᱮᱭᱟ ᱚᱱᱟ ᱛᱮᱫᱚ ᱠᱚ ᱢᱤᱫᱚᱜ ᱜᱮᱭᱟ ᱩᱱᱠᱩ ᱥᱩᱫᱩ ᱞᱟᱹᱭ ᱵᱩᱡᱷᱟᱹᱣᱟᱠᱚ ᱠᱷᱟᱱ ᱜᱮ ᱟᱨ ᱫᱤᱱᱟᱹᱢ ᱫᱤᱱ ᱨᱮᱱᱟᱜ ᱵᱮᱣᱦᱟᱨ ᱠᱟᱱᱟ ᱚᱱᱟᱛᱮ ᱩᱱᱠᱩ ᱫᱚᱠᱚ ᱢᱤᱫᱩᱜ ᱜᱮᱭᱟ